ᱠᱷᱮᱞᱳᱰ ᱡᱤᱭᱚᱱᱨᱮ ᱡᱚᱛᱚ ᱠᱷᱚᱱᱟᱜ ᱥᱚᱨᱮᱥᱟᱜ ᱡᱤᱱᱤᱥ ᱫᱚ ᱦᱩᱭᱩᱜ ᱠᱟᱱᱟ ᱱᱤᱡᱮᱨᱟᱜ ᱦᱚᱲᱢᱚ ᱦᱚᱲᱢᱚ ᱱᱟᱯᱟᱭ ᱛᱟᱦᱮᱱ ᱠᱷᱟᱱ ᱫᱚ ᱟᱹᱰᱤ ᱡᱟᱦᱟᱸ ᱞᱮᱠᱟᱢ ᱢᱚᱱᱮᱭᱟ ᱚᱱᱠᱟ ᱜᱮᱢ ᱠᱷᱮᱞᱳᱰ ᱫᱟᱲᱮᱭᱟᱜᱼᱟ ᱢᱟᱱᱮ ᱡᱮᱢᱚᱱ ᱨᱟᱹᱥᱠᱟᱹ ᱤᱭᱟᱹ ᱨᱟᱹᱥᱠᱟᱹ ᱨᱮᱭᱟᱜ ᱡᱤᱱᱤᱥ ᱠᱟᱱᱟ ᱡᱮ ᱠᱷᱮᱞᱳᱰ ᱫᱚ ᱟᱹᱰᱤ ᱨᱟᱹᱥᱠᱟᱹ ᱨᱮᱭᱟᱜ ᱡᱤᱱᱤᱥ ᱠᱟᱱᱟ ᱪᱮᱫᱟᱜ ᱥᱮ ᱠᱷᱮᱞᱳᱰ ᱪᱷᱟᱲᱟ ᱢᱟᱹᱱᱢᱤ ᱵᱟᱭ ᱛᱟᱦᱮᱸ ᱫᱟᱲᱮᱭᱟᱜᱼᱟ ᱠᱟᱨᱚᱱ ᱠᱷᱮᱞᱳᱰ ᱜᱮ ᱦᱩᱭᱩᱜ ᱠᱟᱱᱟ ᱨᱟᱹᱥᱠᱟᱹ ᱞᱟᱸᱫᱟ ᱨᱟᱜ ᱨᱮᱭᱟᱜ ᱢᱤᱫᱴᱟᱝ ᱡᱤᱱᱤᱥ ᱠᱟᱱᱟ ᱥᱚᱨᱤᱨ ᱥᱟᱥᱛᱷᱚ ᱱᱟᱯᱟᱭ ᱛᱟᱦᱮᱱ ᱠᱷᱟᱱ ᱡᱚᱛᱚ ᱞᱮᱠᱟᱱᱟᱜ ᱮᱢ ᱠᱷᱮᱞᱳᱰ ᱫᱟᱲᱮᱭᱟᱜᱼᱟ ᱟᱨ ᱟᱵᱚ ᱵᱷᱟᱨᱚᱛᱵᱚᱨᱥᱚ ᱨᱮ ᱠᱷᱮᱞᱳᱰ ᱨᱮᱭᱟᱜ ᱡᱟᱦᱟᱸ ᱯᱟᱥᱱᱟᱣ ᱞᱟᱹᱜᱤᱫ ᱛᱮ ᱱᱟᱯᱟᱭ ᱥᱚᱨᱤᱨ ᱪᱚᱨᱪᱟ ᱱᱟᱯᱟᱭ ᱯᱮᱠᱴᱤᱥ ᱱᱟᱯᱟᱭ ᱛᱮ ᱯᱨᱮᱠᱴᱤᱥ ᱨᱮᱭᱟᱜ ᱢᱤᱫᱴᱟᱝ ᱜᱚᱲᱦᱚᱱ ᱞᱟᱜᱟᱜᱼᱟ ᱟᱨ ᱱᱟᱯᱟᱭ ᱯᱮᱠᱴᱤᱥ ᱞᱮᱠᱷᱟᱱ ᱜᱮ ᱟᱵᱚ ᱵᱷᱟᱨᱚᱛ ᱫᱤᱥᱚᱢ ᱠᱷᱚᱱᱟᱜ ᱮᱴᱟᱜ ᱫᱤᱥᱚᱢ ᱨᱮ ᱠᱷᱮᱞᱳᱰ ᱠᱚ ᱪᱟᱞᱟᱣ ᱫᱟᱲᱮᱭᱟᱜᱼᱟ ᱟᱵᱚ ᱨᱮᱱ ᱠᱷᱮᱞᱳᱰᱤᱭᱟᱹ ᱵᱷᱟᱨᱚᱛ ᱵᱚᱨᱥᱚ ᱨᱮᱱ ᱠᱷᱮᱞᱳᱰᱤᱭᱟᱹ ᱠᱚ ᱡᱟᱦᱟᱸᱭ ᱱᱟᱯᱟᱭ ᱱᱟᱯᱟᱭ ᱠᱚ ᱠᱷᱮᱞᱳᱰ ᱞᱮᱠᱷᱟᱱ ᱟᱵᱚ ᱚᱞᱤᱢᱯᱤᱠ ᱨᱮᱵᱚᱱ ᱠᱷᱮᱞ ᱫᱟᱲᱮᱭᱟᱜᱼᱟ ᱟᱨ ᱡᱟᱦᱟᱸ ᱟᱱᱛᱚᱨᱡᱟᱛᱤᱠ ᱛᱤᱱᱟᱹᱜ ᱜᱟᱱ ᱠᱷᱮᱞᱳᱰ ᱢᱮᱱᱟᱜᱼᱟ ᱚᱱᱟ ᱦᱚᱸᱠᱚ ᱠᱷᱮᱞ ᱫᱟᱲᱮᱭᱟᱜᱼᱟ ᱠᱟᱨᱚᱱ ᱢᱟᱨᱟᱝ ᱩᱫᱽᱫᱮᱥᱥᱚ ᱫᱚ ᱦᱩᱭᱩᱜ ᱠᱟᱱᱟ ᱯᱮᱠ ᱡᱮᱢᱚᱱᱮᱢ ᱯᱮᱠᱴᱤᱥᱼᱟ ᱛᱮᱢᱚᱱ ᱮᱢ ᱫᱟᱲᱮᱭᱟᱜᱼᱟ ᱠᱟᱛᱷᱟ ᱨᱮᱜᱮ ᱡᱮᱢᱚᱱ ᱮᱢ ᱤᱨᱟ ᱛᱮᱢᱚᱱ ᱮᱢ ᱮᱨᱟ ᱚᱱᱟ ᱠᱟᱛᱷᱟ ᱞᱮᱠᱟᱜᱮ ᱡᱮᱢᱚᱱ ᱵᱚᱱ ᱯᱨᱮᱠᱴᱤᱥᱟ ᱚᱱᱠᱟᱜᱮ ᱟᱵᱚᱣᱟᱜ ᱢᱤᱫᱴᱟᱝ ᱠᱷᱮᱞᱳᱰ ᱨᱮᱭᱟᱜ ᱯᱚᱨᱮ ᱠᱷᱮᱛᱨᱮ ᱟᱵᱚ ᱵᱚᱱ ᱵᱤᱡᱚᱭ ᱫᱟᱲᱮᱭᱟᱜᱼᱟ ᱚᱱᱟᱜᱮ ᱤᱧᱟᱹᱜ ᱵᱷᱟᱨᱚᱛᱵᱚᱨᱥᱚ ᱠᱷᱮᱞᱳᱰᱤᱭᱟᱹ ᱠᱚ ᱡᱟᱛᱮ ᱱᱟᱯᱟᱭ ᱛᱮᱠᱚ ᱯᱮᱠᱴᱤᱥ ᱫᱟᱲᱮᱭᱟᱜ ᱠᱷᱟᱱᱜᱮ ᱯᱮᱠᱴᱤᱥ ᱜᱮ ᱦᱩᱭᱩᱜ ᱠᱟᱱᱟ ᱟᱵᱚᱣᱟᱜ ᱢᱩᱞ ᱨᱮᱦᱮᱫ ᱫᱚ